ᱦᱮᱞᱳ ᱱᱚᱣᱟᱫᱚ ᱨᱟᱭᱜᱚᱸᱡᱽᱨᱮᱱ ᱜᱟᱹᱰᱤ ᱰᱟᱭᱵᱟᱨᱟᱜ ᱠᱟᱱ ᱜᱮᱭᱟ ᱟᱞᱮ ᱥᱟᱺᱜᱤᱧ ᱫᱤᱥᱟᱹᱢᱞᱮ ᱪᱟᱞᱟᱜᱼᱟ ᱟᱹᱰᱤ ᱥᱟᱺᱜᱤᱧᱞᱮ ᱪᱟᱞᱟᱜᱼᱟ ᱟᱫᱚ ᱱᱤᱛᱦᱚᱸ ᱜᱟᱹᱰᱤ ᱵᱟᱭ ᱩᱰᱩᱝᱠᱟᱫᱟ ᱪᱷᱚᱴᱟ ᱨᱮ ᱜᱟᱹᱰᱤ ᱩᱰᱩᱝ ᱨᱮᱭᱟᱜ ᱠᱟᱛᱷᱟ ᱟᱨ ᱱᱤᱛᱚᱜ ᱥᱟᱛᱴᱟ ᱵᱟᱡᱟᱜ ᱠᱟᱱᱟ ᱮᱱᱦᱚᱸ ᱜᱟᱹᱰᱤᱜᱮ ᱵᱟᱭ ᱚᱰᱳᱠ ᱠᱟᱫᱟ ᱰᱟᱭᱵᱟᱨ ᱟᱞᱮ ᱡᱚᱢᱼᱧᱩ ᱨᱮᱭᱟᱜ ᱵᱮᱯᱟᱨ ᱦᱮᱱᱟᱜᱼᱟ ᱛᱚ ᱟᱨᱚ ᱫᱮᱨᱤᱞᱮᱱ ᱠᱷᱟᱡ ᱛᱟᱦᱞᱮ ᱠᱷᱟᱡ ᱚᱸᱰᱮ ᱟᱨᱦᱚᱸ ᱟᱞᱮ ᱥᱚᱢᱚᱭ ᱞᱟᱜᱟᱣ ᱞᱮᱭᱟ ᱟᱨᱦᱚᱸ ᱡᱚᱢ ᱨᱮᱭᱟᱜ ᱚᱱᱟ ᱠᱷᱟᱹᱛᱤᱨᱛᱮ ᱩᱱᱤ ᱰᱟᱭᱵᱟᱨ ᱩᱥᱟᱹᱨᱟᱛᱮ ᱯᱷᱚᱱᱟᱭ ᱯᱮ ᱯᱷᱚᱱ ᱠᱟᱛᱮᱫ ᱢᱮᱛᱟᱭ ᱯᱮ ᱡᱟᱛᱮ ᱱᱚᱰᱮ ᱟᱞᱮ ᱴᱷᱮᱡ ᱜᱟᱹᱰᱤᱭ ᱟᱹᱜᱩᱭᱟ